ᱛᱤᱦᱤᱧ ᱫᱚᱠᱠᱷᱤᱱ ᱫᱤᱱᱟᱡᱽᱯᱩᱨ ᱨᱮ ᱢᱮᱞᱟ ᱥᱟᱱᱛᱟᱞᱤ ᱢᱮᱞᱟ ᱫᱚ ᱦᱩᱭᱩᱜ ᱠᱟᱱᱟ ᱱᱚᱸᱰᱮ ᱟᱹᱰᱤ ᱱᱟᱯᱟᱭ ᱜᱮ ᱱᱚᱣᱟ ᱢᱮᱞᱟ ᱫᱚ ᱵᱚᱝᱥᱤᱦᱟᱹᱨᱤ ᱛᱷᱟᱱᱟ ᱦᱩᱭᱩᱜ ᱠᱟᱱᱟ ᱚᱱᱟᱫᱚ ᱢᱟᱸᱜᱟᱲ ᱜᱷᱩᱴᱩ ᱪᱩᱠᱤᱭᱟᱹ ᱜᱷᱩᱴᱩ ᱚᱱᱟ ᱡᱟᱭᱜᱟᱨᱮ ᱟᱹᱰᱤ ᱟᱹᱰᱤ ᱮᱠᱮᱱ ᱦᱚᱲ ᱜᱮᱠᱚ ᱚᱸᱰᱮ ᱫᱚᱠᱚ ᱡᱟᱨᱣᱟᱜᱼᱟ ᱚᱱᱟ ᱢᱮᱞᱟ ᱫᱚ ᱡᱟᱭᱦᱳᱠ ᱚᱱᱟ ᱛᱟᱞᱟᱨᱮ ᱛᱤᱧ ᱫᱚᱝ ᱞᱟᱜᱽᱲᱮ ᱮᱱᱮᱡ ᱟᱹᱰᱤ ᱥᱟᱺᱜᱤᱧ ᱥᱟᱺᱜᱤᱧ ᱠᱷᱚᱱ ᱠᱚ ᱛᱩᱢᱫᱟᱜ ᱴᱟᱢᱟᱠᱛᱮ ᱠᱚᱲᱟ ᱠᱩᱲᱤ ᱠᱚ ᱦᱤᱡᱩᱜᱼᱟ ᱟᱹᱰᱤ ᱨᱟᱹᱥᱠᱟᱹ ᱨᱟᱹᱥᱠᱟᱹᱜᱮ ᱵᱩᱡᱷᱟᱹᱜᱼᱟ ᱚᱱᱟ ᱢᱮᱞᱟ ᱨᱮᱫᱚ ᱟᱨᱚ ᱢᱮᱱᱠᱷᱟᱡ ᱚᱱᱟ ᱠᱷᱚᱱ ᱠᱚ ᱢᱮᱛᱟᱜ ᱠᱟᱱ ᱡᱟᱭᱜᱟ ᱫᱚ ᱦᱩᱭᱩᱜ ᱠᱟᱱᱟ ᱦᱚᱨᱤᱨᱟᱢᱯᱩᱨ ᱛᱷᱟᱱᱟ ᱦᱳᱨᱤᱨᱟᱢᱯᱩᱨ ᱛᱷᱟᱱᱟ ᱨᱮᱜᱮ ᱢᱤᱫᱴᱮᱡ ᱚᱸᱰᱮ ᱦᱚᱸ ᱢᱤᱫᱴᱮᱱ ᱢᱮᱞᱟ ᱚᱱᱟ ᱢᱮᱞᱟ ᱨᱮᱱᱟᱜ ᱟᱭᱢᱟ ᱨᱚᱠᱚᱢ ᱚᱸᱰᱮᱫᱚ ᱟᱹᱯᱟᱹᱲᱤ ᱛᱩᱧ ᱵᱚᱡᱷᱟ ᱛᱩᱧ ᱟᱨ ᱮᱱᱮᱡ ᱥᱮᱨᱮᱧ ᱫᱚᱝ ᱞᱟᱜᱽᱲᱮ ᱢᱮᱞᱟ ᱱᱟᱹᱴᱣᱟᱹ ᱫᱚᱱ ᱤᱛᱛᱟᱫᱤ ᱤᱛᱛᱟᱫᱤ ᱟᱭᱢᱟ ᱨᱚᱠᱚᱢ ᱛᱚ ᱚᱱᱟ ᱢᱮᱞᱟ ᱫᱚ ᱮᱠᱮᱱ ᱦᱚᱲᱜᱮ ᱴᱷᱟᱹᱣᱠᱟᱹ ᱠᱟᱛᱮ ᱠᱚ ᱦᱤᱡᱩᱜᱼᱟ ᱛᱚ ᱩᱱᱠᱩ ᱮᱱᱮᱡ ᱥᱮᱨᱮᱧ ᱚᱠᱚᱭᱴᱟᱜ ᱡᱤᱛᱟᱹᱜᱼᱟ ᱩᱱᱤᱫᱚ ᱛᱷᱚᱲᱟᱜᱟᱱ ᱯᱨᱟᱭᱤᱡᱽ ᱠᱚ ᱧᱟᱢᱟ ᱚᱱᱟ ᱞᱮᱠᱟᱛᱮ ᱛᱮᱦᱮᱧ ᱥᱟᱱᱛᱟᱞ ᱫᱚ ᱮᱱᱮᱡ ᱥᱮᱨᱮᱧ ᱨᱮ ᱟᱹᱰᱤ ᱱᱟᱯᱟᱭᱜᱮ ᱚᱱᱟ ᱢᱮᱞᱟ ᱨᱮᱫᱚ ᱡᱚᱛᱚ ᱜᱮᱠᱚ ᱥᱩᱨᱩᱜᱼᱟ ᱛᱚ ᱚᱱᱟ ᱞᱮᱠᱟᱛᱮ ᱟᱭᱢᱟ ᱨᱚᱠᱚᱢ ᱡᱟᱹᱛᱤ ᱦᱚᱸᱠᱚ ᱚᱸᱰᱮ ᱦᱚᱸᱠᱚ ᱥᱚᱦᱚᱨ ᱥᱮᱴᱮᱨᱚᱜᱼᱟ ᱧᱮᱞ ᱞᱟᱹᱜᱤᱫᱼᱛᱮ ᱦᱚᱲᱟᱜ ᱪᱮᱫ ᱞᱮᱠᱟ ᱠᱟᱱᱟ ᱟᱹᱨᱤᱪᱟᱹᱞᱤ ᱱᱤᱭᱚᱢ ᱫᱷᱚᱨᱚᱢ ᱚᱱᱟ ᱧᱮᱞ ᱞᱮᱠᱟᱛᱮ ᱟᱭᱢᱟ ᱨᱚᱠᱚᱢ ᱡᱟᱹᱛ ᱠᱚ ᱦᱤᱡᱩᱜᱼᱟ